ᱟᱵᱚᱣᱟᱜ ᱵᱷᱟᱨᱚᱛ ᱫᱤᱥᱚᱢ ᱯᱷᱩᱨᱜᱟᱹᱞ ᱞᱮᱱᱟ ᱜᱮᱞ ᱢᱚᱬᱮ ᱟᱱᱟᱜ ᱟᱜᱚᱥᱴ ᱦᱤᱞᱳᱜ ᱵᱤᱨ ᱵᱟᱱᱴᱟ ᱱᱮᱛᱟᱡᱤ ᱡᱟᱱᱟᱢ ᱞᱮᱱᱟ ᱵᱟᱨ ᱜᱮᱞ ᱯᱮ ᱟᱱᱟᱜ ᱡᱟᱱᱩᱣᱟᱨᱤ ᱟᱵᱚᱣᱟᱜ ᱟᱹᱱᱟᱹᱨᱤ ᱢᱟᱦᱟ ᱫᱚ ᱦᱩᱭᱩᱜ ᱠᱟᱱᱟ ᱵᱟᱨ ᱜᱮᱞ ᱛᱩᱨᱩᱭ ᱟᱱᱟᱜ ᱡᱟᱱᱣᱟᱨᱤ ᱜᱮᱞ ᱢᱤᱫ

ᱯᱮ ᱜᱮᱞ ᱟᱱᱟᱜ ᱡᱩᱱ ᱦᱤᱞᱳᱜ ᱫᱚ ᱥᱤᱫᱷᱩᱼᱠᱟᱹᱱᱦᱩ ᱛᱟᱹᱠᱤᱱᱟᱜ ᱜᱚᱲᱚ ᱜᱚᱯᱲᱚ ᱛᱮ ᱥᱟᱱᱛᱟᱲ ᱠᱚᱣᱟᱜ ᱦᱩᱞ ᱠᱚ ᱛᱮᱭᱟᱨ ᱞᱮᱫᱟ